ᱤᱧ ᱠᱮᱢᱮᱨᱟ ᱛᱮ ᱪᱟᱸᱫᱚ ᱦᱟᱹᱥᱩᱨᱚᱜ ᱯᱷᱳᱴᱳᱧ ᱛᱩᱞᱟᱹᱣᱟ ᱪᱮᱫᱟᱜ ᱥᱮ ᱟᱹᱰᱤ ᱢᱚᱸᱡᱽ ᱮ ᱧᱮᱞᱚᱜ ᱟᱭ ᱜᱳᱞ ᱜᱮ ᱟᱨ ᱞᱟᱹᱭᱤᱴ ᱦᱚᱸ ᱠᱚᱢ ᱜᱮ ᱛᱟᱦᱮᱱᱟ ᱟᱨ ᱡᱚᱛᱚ ᱦᱚᱲ ᱚᱱᱟ ᱡᱮᱴᱟ ᱪᱟᱸᱫᱳᱭ ᱦᱟᱹᱥᱩᱨᱚᱜ ᱠᱟᱱᱟ ᱚᱱᱟ ᱵᱟᱠᱚ ᱧᱮᱞ ᱧᱟᱢ ᱫᱟᱲᱮᱭᱟᱜᱼᱟ ᱚᱱᱟ ᱵᱟᱠᱷᱨᱟ ᱛᱮ